ᱚᱱᱮ ᱵᱟᱠᱚ ᱢᱮᱱᱟ ᱫᱟᱜ ᱨᱮᱭᱟᱜ ᱟᱨᱢᱤᱫᱴᱟᱝ ᱧᱩᱛᱩᱢ ᱡᱤᱣᱤ ᱟᱫᱚ ᱚᱱᱟᱛᱮ ᱫᱟᱜ ᱨᱮᱭᱟᱜ ᱫᱚ ᱟᱹᱰᱤ ᱞᱟᱹᱠᱛᱤᱭᱟᱱᱟᱜ ᱡᱟᱱᱤᱡ ᱚᱱᱟ ᱛᱮᱠᱚ ᱢᱮᱱᱮᱜᱼᱟ ᱫᱟᱜ ᱦᱚᱸ ᱟᱹᱣᱲᱤ ᱥᱟᱹᱣᱲᱤ ᱫᱚ ᱵᱟᱵᱚᱱ ᱱᱟᱨᱵᱟ ᱠᱷᱟᱨᱵᱟ ᱜᱤᱰᱤ ᱠᱟᱜᱼᱟ ᱪᱮᱫᱟᱜ ᱥᱮ ᱫᱟᱜ ᱵᱮᱜᱚᱨ ᱦᱟᱸᱜ ᱟᱵᱚᱫᱚ ᱵᱟᱵᱚᱱ ᱵᱟᱧᱪᱟᱜᱼᱟ ᱚᱱᱟ ᱛᱮᱜᱮ ᱠᱚ ᱢᱮᱱᱫᱟ ᱫᱟᱜ ᱵᱟᱵᱚᱱ ᱱᱚᱥᱴᱚᱭᱟ ᱟᱨ ᱫᱟᱜ ᱫᱚ ᱥᱩᱫᱩ ᱟᱵᱚ ᱢᱚᱛᱚ ᱫᱚ ᱵᱟᱝ ᱟᱵᱚ ᱡᱟᱦᱟᱸᱵᱚᱱ ᱡᱚᱢᱮᱫ ᱦᱟᱸᱜ ᱦᱩᱲᱩ ᱪᱟᱣᱞᱮ ᱫᱟᱨᱮ ᱡᱚ ᱟᱨᱚᱦᱚᱸ ᱮᱴᱟᱜ ᱮᱴᱟᱜ ᱠᱚ ᱥᱟᱱᱟᱢᱟᱜ ᱨᱮᱜᱮ ᱫᱟᱜ ᱫᱚ ᱞᱟᱜᱟᱜᱼᱟ ᱡᱮᱞᱮᱠᱟ ᱫᱟᱜ ᱦᱚᱸ ᱫᱟᱨᱮ ᱵᱮᱜᱚᱨ ᱵᱟᱝ ᱵᱟᱧᱪᱟᱜᱼᱟ ᱪᱟᱥ ᱟᱵᱟᱫᱽ ᱠᱚᱨᱮ ᱦᱚᱸ ᱫᱟᱜ ᱞᱟᱜᱟᱜᱼᱟ ᱟᱫᱚ ᱚᱱᱟᱛᱮᱜᱮ ᱫᱟᱜ ᱵᱚᱱ ᱡᱚᱛᱚᱱᱟ ᱟᱨ ᱵᱟᱨᱦᱮ ᱠᱟᱹᱢᱤ ᱦᱚᱸᱵᱚᱱ ᱪᱟᱞᱟᱜ ᱠᱷᱟᱡ ᱫᱟᱜ ᱢᱟ ᱞᱟᱜᱟᱣᱟᱵᱚᱱ ᱜᱮ ᱫᱟᱜ ᱵᱮᱜᱚᱨ ᱡᱮᱢᱚᱱ ᱡᱤᱣᱤ ᱪᱮᱫ ᱞᱮᱠᱟ ᱪᱷᱟᱴ ᱯᱟᱴ ᱟᱹᱭᱠᱟᱹᱜᱼᱟ ᱟᱨ ᱚᱱᱮ ᱵᱟᱠᱚ ᱢᱮᱱᱟ ᱢᱟᱱᱮ ᱪᱟᱞᱟᱜ ᱵᱮᱲᱟᱨᱮ ᱡᱟᱦᱟᱸ ᱫᱚ ᱜᱩᱡᱩᱜ ᱵᱮᱲᱟ ᱦᱚᱸ ᱠᱤᱱᱛᱩ ᱢᱟᱱᱮ ᱥᱮᱫᱟᱭ ᱦᱟᱲᱟᱢ ᱦᱚᱲ ᱢᱟᱱᱮ ᱢᱚᱪᱟᱨᱮ ᱫᱟᱜ ᱠᱚ ᱪᱚᱰᱚᱨᱟᱵᱚᱱ ᱜᱮᱭᱟ ᱟᱨ ᱢᱟᱱᱮ ᱡᱟᱦᱟᱨᱮᱫᱚ ᱦᱟᱸᱜ ᱥᱟᱦᱟᱨᱟ ᱥᱮ ᱚᱱᱟ ᱛᱚᱯᱟ ᱵᱚᱱᱟ ᱠᱚ ᱦᱟᱸᱜ ᱥᱮ ᱚᱸᱰᱮᱦᱚᱸ ᱫᱟᱜ ᱞᱟᱜᱟᱜᱼᱟ ᱟᱫᱚ ᱫᱟᱜ ᱫᱚ ᱟᱹᱰᱤ ᱢᱟᱱᱮ ᱡᱚᱛᱚ ᱠᱷᱚᱡ ᱟᱹᱰᱤ ᱵᱷᱟᱜᱤ ᱡᱤᱱᱤᱥ ᱠᱟᱱᱟ ᱟᱨᱠᱤ ᱵᱷᱟᱜᱤ ᱡᱤᱱᱤᱥ ᱫᱚ ᱪᱮᱫ ᱡᱤᱵᱚᱱ ᱠᱟᱱᱟ ᱫᱟᱜ ᱟᱨ ᱢᱤᱫᱴᱟᱝ ᱡᱤᱣᱤ ᱠᱟᱱᱟ ᱟᱫᱚ ᱫᱟᱜ ᱟᱹᱰᱤ ᱵᱷᱟᱜᱤ ᱡᱤᱱᱤᱥ ᱟᱫᱚ ᱫᱟᱜ ᱵᱟᱵᱚᱱ ᱱᱟᱨᱵᱟ ᱠᱷᱟᱨᱵᱟᱭᱟ